ᱯᱟᱸᱪᱮᱭ ᱢᱮ ᱜᱩᱨᱩ ᱜᱚᱢᱠᱮᱭᱟᱜ ᱡᱟᱱᱟᱢ ᱢᱟᱦᱟ ᱯᱚᱱᱨᱚᱭ ᱟᱜᱚᱥᱴ ᱥᱟᱫᱷᱤᱱᱚᱛᱟ ᱫᱤᱵᱚᱥ ᱵᱟᱭᱤᱥᱮ ᱰᱤᱥᱮᱢᱵᱚᱨ ᱯᱟᱹᱨᱥᱤ ᱡᱤᱛᱠᱟᱹᱨ ᱢᱟᱦᱟ ᱛᱤᱨᱤᱥᱟ ᱡᱩᱱ ᱦᱩᱞ ᱫᱤᱵᱚᱥ ᱮᱜᱟᱨᱚᱭ ᱯᱷᱮᱵᱨᱩᱣᱟᱨᱤ ᱵᱟᱵᱟ ᱛᱤᱞᱠᱟᱹ ᱢᱟ ᱡᱷᱤᱭᱟᱜ ᱡᱟᱱᱟᱢ ᱢᱟᱦᱟ